ᱤᱧᱫᱚ ᱟᱹᱛᱩ ᱨᱮᱧ ᱜᱟᱞᱢᱟᱨᱟᱣ ᱟᱠᱚ ᱠᱟᱱᱟ ᱱᱚᱜᱼᱚᱭ ᱡᱮ ᱟᱵᱚ ᱟᱹᱛᱩ ᱨᱮ ᱯᱟᱛᱟ ᱫᱟᱨᱟᱭ ᱟᱠᱟᱱᱟ ᱡᱷᱚᱛᱚ ᱦᱚᱲᱮᱧ ᱵᱩᱡᱷᱟᱹᱣᱮᱫ ᱠᱚᱣᱟ ᱜᱟᱛᱮ ᱠᱚ ᱜᱟᱛᱮ ᱠᱩᱲᱤ ᱠᱚ ᱵᱟᱹᱦᱩ ᱠᱩᱲᱤ ᱠᱚ ᱢᱮᱛᱟ ᱠᱚ ᱠᱟᱹᱱᱟᱹᱧ ᱟᱵᱚ ᱢᱤᱫᱴᱟᱝ ᱵᱚᱱ ᱛᱮᱭᱟᱨᱟ ᱟᱨ ᱡᱚᱛᱚ ᱦᱚᱲᱛᱮ ᱢᱟᱱᱮ ᱠᱟᱛᱮᱫ ᱯᱩᱭᱥᱟᱹ ᱵᱚᱱ ᱩᱰᱩᱠ ᱟᱵᱚᱱ ᱡᱟᱦᱟᱸᱜᱮ ᱯᱟᱸᱪᱥᱚ ᱦᱟᱡᱟᱨ ᱡᱚᱛᱚ ᱦᱚᱲᱜᱮ ᱥᱚᱢᱟᱱ ᱵᱚᱱ ᱩᱰᱩᱠᱟ ᱟᱨ ᱢᱤᱫᱴᱟᱝ ᱵᱚᱱ ᱠᱷᱩᱞᱟᱣᱟ ᱢᱟᱱᱮ ᱞᱟᱹᱰᱩ ᱵᱚᱱ ᱵᱮᱱᱟᱣᱟ ᱡᱟᱦᱟᱸ ᱛᱤᱱᱟᱹᱜ ᱜᱮ ᱟᱵᱚ ᱱᱚᱣᱟ ᱨᱮ ᱡᱚᱢᱟᱜ ᱢᱟᱱᱮ ᱡᱚᱢᱟᱜ ᱡᱚᱢ ᱡᱤᱱᱤᱥ ᱢᱟᱱᱮ ᱜᱤᱫᱽᱨᱟᱹ ᱠᱚ ᱦᱟᱛᱟᱣ ᱟᱠᱚ ᱥᱮᱬᱟ ᱦᱚᱲᱠᱚ ᱦᱟᱛᱟᱣ ᱟᱠᱚ ᱡᱚᱢ ᱜᱟᱱᱚᱜᱼᱟ ᱚᱱᱠᱟᱱᱟᱜ ᱜᱮᱵᱚᱱ ᱵᱮᱱᱟᱣᱟ ᱟᱵᱚᱱ ᱟᱨ ᱵᱚᱱ ᱟᱹᱠᱷᱨᱤᱧᱟ ᱧᱮᱞᱯᱮ ᱟᱹᱰᱤ ᱱᱟᱯᱟᱭᱛᱮ ᱟᱵᱚ ᱠᱟᱢᱟᱣ ᱟᱵᱚᱱ ᱟᱨ ᱚᱱᱟ ᱫᱚ ᱵᱮᱵᱽᱥᱟᱭ ᱦᱩᱭᱩᱜ ᱠᱟᱱᱟ ᱚᱱᱟᱵᱚᱱ ᱡᱟᱦᱟᱸ ᱫᱚᱨ ᱛᱮᱵᱚᱱ ᱟᱹᱜᱩᱭᱟᱵᱚᱱ ᱵᱮᱱᱟᱣ ᱟᱵᱚᱱ ᱮᱱᱠᱷᱟᱱ ᱚᱱᱟ ᱦᱚᱸ ᱪᱮᱛᱟᱱ ᱫᱚᱨ ᱛᱮᱜᱮ ᱱᱟᱦᱟᱜ ᱢᱟᱱᱮ ᱱᱟᱦᱟᱜ ᱵᱚᱱ ᱟᱹᱷᱨᱤᱧᱟ ᱵᱚᱱ ᱮᱱᱠᱷᱟᱱ ᱱᱚᱰᱮ ᱠᱷᱚᱱ ᱦᱚᱸ ᱠᱟᱢᱟᱣ ᱞᱮᱠᱷᱟᱱ ᱢᱟᱱᱮ ᱟᱹᱠᱷᱨᱤᱧ ᱡᱟᱦᱟᱸ ᱛᱤᱱᱟᱹᱜ ᱥᱟᱢᱟᱱ ᱵᱚᱱ ᱟᱹᱜᱩᱭᱟ ᱡᱚᱛᱚ ᱡᱩᱫᱤ ᱵᱮᱱᱟᱣ ᱠᱟᱛᱮᱫ ᱵᱚᱱ ᱟᱹᱠᱷᱨᱤᱧ ᱪᱟᱵᱟᱭᱟ ᱮᱱᱠᱦᱟᱱ ᱢᱟᱛᱚ ᱰᱷᱮᱨ ᱜᱮ ᱯᱩᱭᱥᱟᱹ ᱦᱩᱭᱩᱜᱼᱟ ᱟᱨ ᱡᱟᱦᱟᱸ ᱛᱤᱱᱟᱹᱜ ᱯᱩᱸᱡᱤ ᱛᱟᱵᱚᱱ ᱚᱱᱟ ᱠᱷᱚᱱᱟᱜ ᱵᱟᱹᱲᱤ ᱡᱟᱦᱟᱸ ᱦᱩᱭᱩᱜᱼᱟ ᱚᱱᱟ ᱫᱚ ᱞᱟᱵᱷ ᱠᱟᱱ ᱛᱟᱵᱚᱱᱟ ᱮᱱᱠᱷᱟᱱ ᱫᱚ ᱡᱟᱦᱟᱸ ᱛᱤᱱᱟᱹᱜ ᱟᱵᱚ ᱯᱩᱸᱡᱤ ᱵᱚᱱ ᱞᱟᱜᱟᱣ ᱟᱠᱟᱜᱫᱟ ᱦᱟᱡᱟᱨ ᱥᱮ ᱯᱟᱸᱪᱥᱚ ᱥᱮ ᱫᱩ ᱦᱟᱡᱟᱨ ᱡᱟᱦᱟᱸ ᱜᱮ ᱚᱱᱟ ᱠᱚ ᱯᱩᱭᱥᱟᱹ ᱢᱟᱲᱟᱝ ᱵᱚᱱ ᱡᱚᱛᱚ ᱵᱚᱱ ᱥᱟᱢᱴᱟᱣᱟ ᱵᱚᱱ ᱟᱨ ᱚᱱᱟ ᱵᱚᱱ ᱞᱮᱠᱷᱟ ᱜᱳᱴᱟ ᱵᱚᱱ ᱧᱮᱞ ᱟᱵᱚᱱ ᱛᱤᱱᱟᱹᱜ ᱦᱩᱭᱮᱱ ᱛᱟᱵᱚᱱᱟ ᱟᱨ ᱚᱱᱟ ᱵᱚᱱ ᱦᱟᱹᱴᱤᱧᱟ ᱚᱱᱟ ᱠᱷᱚᱱᱟ ᱛᱤᱱᱟᱹᱜ ᱵᱟᱹᱲᱛᱤ ᱟᱠᱟᱱ ᱛᱟᱵᱚᱱᱟ ᱚᱱᱟ ᱫᱚ ᱡᱮᱢᱚᱱ ᱞᱟᱵᱷ ᱠᱟᱱ ᱛᱟᱵᱚᱱᱟ ᱤᱱᱟᱹ ᱠᱷᱟᱱ ᱚᱱᱟ ᱵᱚᱱ ᱦᱤᱥᱟᱹᱵᱽ ᱟᱵᱚᱱ ᱡᱮ ᱛᱤᱱᱟᱹᱜ ᱦᱩᱭᱮᱱᱟ ᱚᱠᱟ ᱞᱮᱠᱟ ᱵᱚᱱ ᱞᱟᱵᱷ ᱟᱠᱟᱫ ᱟᱵᱚᱱ ᱟᱨ ᱚᱱᱟᱦᱚᱸ ᱧᱮᱞ ᱟᱵᱚᱱ ᱟᱨ ᱡᱚᱛᱚ ᱦᱚᱲ ᱛᱮᱜᱮ ᱵᱚᱱ ᱡᱚᱛᱚ ᱦᱚᱲ ᱵᱚᱱ ᱛᱤᱱᱟᱹᱜ ᱦᱚᱲ ᱟᱵᱚᱱ ᱡᱚᱛᱚ ᱦᱚᱲ ᱴᱷᱮᱱ ᱵᱚᱱ ᱦᱟᱹᱴᱤᱧ ᱟᱵᱚᱱ ᱟᱨ ᱚᱱᱠᱟᱜᱮ ᱟᱨ ᱦᱚᱸ ᱯᱟᱛᱟ ᱵᱩᱨᱩ ᱫᱟᱨᱟᱭ ᱠᱟᱱᱟ ᱛᱤᱱᱟᱹᱜ ᱵᱚᱱ ᱞᱟᱵᱷ ᱠᱮᱫᱼᱟ ᱚᱱᱟ ᱞᱟᱵᱷ ᱦᱚᱸᱵᱚᱱ ᱦᱟᱹᱴᱤᱧ ᱟᱵᱚᱱ ᱯᱟᱛᱟ ᱵᱩᱨᱩ ᱫᱟᱨᱟᱭ ᱠᱟᱱᱟ ᱟᱨ ᱦᱚᱸ ᱱᱚᱝᱠᱟᱜᱮ ᱟᱨᱦᱚᱸ ᱵᱚᱱ ᱜᱟᱯᱟᱞᱼᱢᱟᱨᱟᱣ ᱟᱵᱚᱱ ᱡᱮ ᱟᱨᱦᱚᱸ ᱦᱤᱡᱩᱜ ᱠᱟᱱ ᱫᱤᱱᱨᱮ ᱟᱨ ᱠᱟᱹᱴᱤᱡ ᱢᱟᱨᱟᱝ ᱧᱚᱜ ᱡᱟᱦᱟᱱᱟᱜ ᱜᱮᱵᱚᱱ ᱵᱮᱵᱽᱥᱟᱭᱟ ᱡᱮᱢᱚᱱ ᱟᱵᱚ ᱦᱚᱸ ᱴᱟᱠᱟ ᱯᱩᱭᱥᱟᱹ ᱵᱚᱱ ᱠᱟᱢᱟᱣᱟ ᱪᱮᱫᱟᱜ ᱥᱮ ᱡᱮ ᱚᱞ ᱯᱟᱲᱦᱟᱣ ᱦᱚᱲ ᱜᱮᱠᱚ ᱠᱟᱢᱟᱣᱟ ᱟᱠᱚ ᱚᱱᱠᱟᱱ ᱠᱟᱛᱷᱟ ᱫᱚ ᱵᱟᱝᱟ ᱟᱵᱚ ᱦᱚᱸ ᱡᱟᱦᱟᱱᱟᱜ ᱜᱮᱢ ᱵᱮᱵᱽᱥᱟᱭᱟ ᱴᱟᱠᱟ ᱯᱩᱭᱥᱟᱹ ᱦᱤᱡᱩᱜ ᱜᱮᱭᱟ ᱟᱨ ᱠᱟᱢᱟᱜ ᱜᱮᱭᱟ ᱚᱱᱟᱜᱮ ᱟᱞᱚᱯᱮ ᱟᱹᱲᱤᱥᱚᱜ ᱛᱟᱵᱚᱱᱟ ᱢᱤᱫ ᱫᱤᱱ ᱡᱩᱫᱤ ᱵᱚᱱ ᱠᱷᱟᱴᱟᱜᱼᱟ ᱢᱤᱫ ᱫᱤᱱ ᱫᱚᱵᱚᱱ ᱵᱮᱥ ᱵᱚᱱ ᱠᱟᱢᱟᱣᱟ ᱵᱮᱵᱽᱥᱟᱭ ᱠᱟᱛᱷᱟ ᱨᱮᱫᱚ ᱠᱷᱟᱴᱟᱜ ᱦᱚᱸ ᱦᱩᱭᱩᱜ ᱜᱮᱭᱟ ᱟᱨ ᱞᱟᱵᱷ ᱦᱚᱸ ᱦᱩᱭᱩᱜ ᱜᱮᱭᱟ ᱟᱫᱚ ᱡᱟᱦᱟᱸ ᱞᱟᱵᱷ ᱦᱩᱭᱩᱜᱼᱟ ᱚᱱᱟ ᱫᱚᱵᱚᱱ ᱦᱟᱹᱴᱤᱧᱟ ᱟᱨ ᱡᱟᱦᱟᱸ ᱛᱤᱥ ᱡᱩᱫᱤ ᱚᱱᱠᱟ ᱜᱮᱵᱚᱱ ᱜᱷᱟᱴᱟᱣ ᱨᱮᱵᱚᱱ ᱪᱟᱞᱟᱜ ᱟᱵᱚᱱ ᱟᱫᱚ ᱮᱱᱠᱷᱟᱱ ᱚᱸᱰᱮ ᱠᱷᱚᱱᱜᱮ ᱡᱚᱛᱚ ᱦᱚᱲ ᱜᱮ ᱥᱚᱢᱟᱱ ᱯᱸᱡᱤ ᱵᱚᱱ ᱦᱟᱹᱴᱤᱧ ᱨᱩᱭᱟᱲᱟᱵᱚᱱ ᱟᱨ ᱪᱤᱠᱟᱹᱭᱟᱢ ᱟᱨ ᱦᱚᱸ ᱡᱟᱦᱟᱸ ᱛᱤᱥ ᱢᱤᱫ ᱫᱤᱱ ᱵᱟᱝ ᱢᱤᱫ ᱫᱤᱱ ᱵᱚᱱ ᱞᱟᱵᱷ ᱜᱮᱭᱟ ᱱᱟᱦᱟᱜ ᱵᱚᱱ ᱚᱱᱟᱜᱮ ᱵᱮᱵᱽᱥᱟᱭᱤ ᱫᱚ